ᱵᱤᱨᱵᱷᱩᱢ ᱡᱮᱞᱟᱨᱮ ᱵᱟᱦᱟ ᱯᱚᱨᱚᱵᱽ ᱟᱹᱰᱤ ᱢᱚᱸᱡ ᱛᱮ ᱠᱚ ᱯᱟᱞᱚᱱ ᱜᱮᱭᱟ ᱠᱤᱱᱛᱩ ᱪᱚᱞᱛᱤ ᱪᱟᱞᱟᱜ ᱠᱟᱱ ᱵᱚᱪᱷᱚᱨ ᱛᱤᱱᱟᱹᱜ ᱞᱟᱦᱟ ᱪᱟᱞᱟᱜ ᱠᱟᱱᱟ ᱩᱱᱟᱹᱜ ᱜᱮ ᱥᱟᱱᱛᱟᱞ ᱠᱚ ᱵᱟᱦᱟ ᱯᱚᱨᱚᱵᱽ ᱠᱷᱚᱱ ᱠᱚ ᱵᱷᱟᱜᱟᱨᱚᱜ ᱠᱟᱱᱟ ᱥᱮ ᱵᱟᱦᱟ ᱯᱚᱨᱚᱵᱽ ᱢᱟᱱᱟᱣ ᱫᱚ ᱵᱟᱠᱚ ᱪᱟᱞᱟᱜ ᱥᱟᱱᱟ ᱵᱟᱦᱟ ᱯᱚᱨᱚᱵᱽ ᱫᱚ ᱥᱟᱱᱛᱟᱞ ᱥᱚᱢᱟᱡ ᱨᱮᱱᱟᱜ ᱟᱹᱰᱤ ᱢᱚᱸᱡ ᱢᱤᱫᱴᱮᱱ ᱯᱚᱨᱚᱵᱽ ᱠᱟᱱ ᱛᱟᱵᱚᱱᱟ ᱟᱨ ᱱᱤᱭᱟᱹ ᱯᱚᱨᱚᱵᱽ ᱫᱚ ᱯᱷᱟᱹᱜᱩᱱ ᱵᱚᱸᱜᱟ ᱵᱟᱦᱟ ᱡᱚᱠᱷᱚᱱ ᱵᱟᱦᱟᱜᱼᱟ ᱥᱟᱨᱡᱚᱢ ᱵᱟᱦᱟ ᱥᱮ ᱱᱤᱢ ᱵᱟᱦᱟ ᱛᱚᱠᱷᱚᱱ ᱱᱤᱭᱟᱹ ᱠᱚᱫᱚ ᱢᱟᱱᱟᱣ ᱦᱩᱭᱩᱜᱼᱟ ᱵᱟᱦᱟ ᱯᱚᱨᱚᱵᱽ ᱫᱚ ᱥᱮᱫᱟᱭ ᱦᱟᱯᱲᱟᱢ ᱠᱷᱚᱱ ᱠᱚ ᱟᱹᱰᱤ ᱢᱚᱸᱡ ᱛᱮᱠᱚ ᱯᱟᱨᱚᱢ ᱟᱹᱜᱩᱭᱮᱜ ᱛᱟᱸᱦᱮᱱᱟ ᱱᱚᱣᱟᱹ ᱵᱟᱦᱟ ᱵᱟᱦᱟ ᱵᱚᱸᱜᱟ ᱥᱚᱢᱚᱭ ᱫᱚ ᱡᱚᱛᱚ ᱦᱚᱲ ᱡᱚᱛᱚ ᱤᱭᱟᱝ ᱠᱚᱲᱟ ᱠᱩᱲᱤ ᱠᱚ ᱥᱮ ᱱᱟᱦᱟᱜ ᱠᱚᱲᱟ ᱠᱩᱲᱤ ᱠᱚ ᱟᱹᱰᱤ ᱟᱸᱴ ᱠᱚ ᱥᱮᱞᱮᱫᱚᱜᱼᱟ ᱟᱨ ᱱᱮᱛᱟᱨ ᱛᱤᱱᱟᱹᱜ ᱥᱮᱞᱮᱫ ᱠᱟᱱ ᱛᱟᱦᱮᱸ ᱞᱟᱦᱟᱛᱮ ᱠᱤᱱᱛᱩ ᱱᱮᱛᱟᱨ ᱫᱚ ᱛᱤᱱᱟᱹᱜ ᱫᱤᱱ ᱪᱟᱞᱟᱜ ᱠᱟᱱᱟ ᱩᱱᱟᱹᱜ ᱟᱸᱴ ᱜᱮ ᱚᱱᱟ ᱵᱟᱦᱟ ᱵᱚᱸᱜᱟ ᱥᱮ ᱵᱟᱦᱟ ᱵᱚᱸᱜᱟ ᱡᱚᱛᱚᱠᱷᱚᱱᱟᱜ ᱵᱟᱠᱚ ᱵᱟᱠᱚ ᱱᱚᱡᱚᱨᱟᱜ ᱠᱟᱱᱟ ᱟᱨ ᱵᱟᱦᱟ ᱯᱚᱨᱚᱵᱽ ᱫᱚ ᱩᱱᱟᱹᱜ ᱟᱸᱴ ᱵᱟᱠᱚ ᱯᱟᱞᱚᱱ ᱮᱫᱟ ᱴᱷᱤᱠ ᱴᱷᱟᱠ ᱡᱮᱢᱚᱱ ᱠᱤᱪᱷᱩ ᱦᱚᱲ ᱫᱚ ᱫᱤᱠᱩ ᱠᱚᱣᱟᱜ ᱦᱚᱞᱤ ᱩᱛᱥᱚᱵ ᱰᱷᱮᱨ ᱠᱚ ᱯᱟᱞᱚᱱ ᱫᱟ ᱟᱨ ᱚᱱᱟ ᱤᱫᱤᱛᱮ ᱚᱱᱟ ᱠᱷᱟᱹᱛᱤᱨ ᱛᱮ ᱵᱟᱦᱟ ᱥᱮᱫ ᱫᱚ ᱵᱟᱠᱚ ᱪᱟᱞᱟᱜ ᱠᱟᱱᱟ ᱫᱤᱠᱩᱣᱟᱜ ᱯᱚᱨᱚᱵᱽ ᱫᱚ ᱦᱚᱞᱤ ᱥᱮᱫ ᱫᱚᱠᱚ ᱪᱟᱞᱟᱜ ᱠᱟᱱᱟ ᱟᱨ ᱦᱚᱲᱟᱜ ᱵᱟᱦᱟ ᱯᱚᱨᱚᱵᱽ ᱥᱮᱫ ᱫᱚ ᱵᱟᱠᱚ ᱪᱟᱞᱟᱜ ᱠᱟᱱᱟ ᱵᱤᱨᱵᱷᱩᱢ ᱦᱚᱱᱚᱛ ᱨᱮ ᱵᱤᱨᱵᱷᱩᱢ ᱡᱮᱞᱟᱨᱮ ᱵᱤᱨᱵᱷᱩᱢ ᱡᱮᱞᱟᱨᱮ ᱵᱟᱦᱟ ᱯᱚᱨᱚᱵᱽ ᱫᱚ ᱟᱹᱰᱤ ᱢᱚᱸᱡ ᱜᱮ ᱠᱤᱪᱷᱩ ᱠᱤᱪᱷᱩ ᱡᱟᱭᱜᱟᱨᱮ ᱦᱩᱭᱩᱜᱼᱟ ᱡᱮᱢᱚᱱ ᱢᱮᱞᱟ ᱦᱩᱭᱩᱜ ᱟ ᱟᱨ ᱵᱟᱦᱟ ᱯᱚᱨᱚᱵᱽ ᱟᱹᱰᱤ ᱢᱚᱸᱡ ᱛᱮᱠᱚ ᱯᱟᱞᱚᱱᱟ ᱚᱱᱰᱮ ᱢᱮᱞᱟ ᱠᱚ ᱵᱟᱹᱭᱥᱟᱹᱜᱼᱟ ᱟᱨ ᱟᱹᱰᱤ ᱩᱛᱟᱹᱨ ᱦᱚᱲ ᱠᱚ ᱡᱟᱣᱨᱟᱜᱼᱟ ᱠᱤᱱᱛᱩ ᱠᱤᱪᱷᱩ ᱡᱟᱭᱜᱟ ᱨᱮ ᱧᱮᱞᱚᱜ ᱠᱟᱱᱟ ᱡᱮ ᱵᱟᱦᱟ ᱯᱚᱨᱚᱵ ᱜᱮ ᱩᱱᱟᱜ ᱟᱸᱴ ᱤᱯᱷᱮᱠᱴ ᱵᱟᱭ ᱯᱟᱲᱟᱣ ᱮᱫᱟ ᱵᱟᱦᱟ ᱯᱚᱨᱚᱵᱽ ᱥᱮᱼᱨᱚᱠᱚᱢ ᱵᱟᱠᱚ ᱢᱟᱱᱟᱣ ᱵᱟᱛᱟᱣ ᱮᱫᱟ ᱵᱟᱦᱟ ᱯᱚᱨᱚᱵᱽ ᱫᱚ ᱵᱟᱠᱚ ᱯᱟᱞᱚᱱ ᱫᱟ ᱠᱤᱱᱛᱩ ᱫᱤᱠᱩᱣᱟᱜ ᱦᱚᱞᱤ ᱩᱛᱥᱚᱵ ᱥᱚᱢᱚᱭ ᱫᱚᱠᱚ ᱪᱟᱞᱟᱜ ᱠᱟᱱᱟ ᱛᱳ ᱱᱤᱭᱟᱹ ᱦᱚᱸ ᱟᱵᱚ ᱥᱟᱱᱛᱟᱞ ᱥᱚᱢᱟᱡ ᱨᱮᱭᱟᱜ ᱢᱤᱫᱴᱮᱱ ᱩᱱᱟᱹᱜ ᱟᱸᱴ ᱵᱷᱟᱜᱮ ᱵᱤᱥᱚᱭ ᱫᱚ ᱵᱟᱝ ᱠᱟᱱᱟ ᱩᱱᱠᱩ ᱡᱟᱸᱦᱟ ᱥᱟᱱᱛᱟᱞ ᱨᱮᱱᱟᱜ ᱵᱟᱦᱟ ᱯᱚᱨᱚᱵ ᱠᱟᱱᱟ ᱚᱱᱟ ᱵᱤᱥᱥᱟᱹᱥ ᱫᱚᱦᱚᱭ ᱦᱩᱭᱩᱜ ᱛᱟᱠᱚᱣᱟ ᱡᱮ ᱱᱤᱭᱟᱹ ᱟᱵᱚᱣᱟᱜ ᱥᱟᱶᱛᱟ ᱨᱮᱭᱟᱜ ᱠᱟᱱᱟ ᱱᱤᱭᱟᱹ ᱟᱵᱚ ᱢᱟᱱᱟᱣ ᱵᱟᱛᱟᱣ ᱦᱳᱭᱳᱜ ᱛᱟᱵᱚᱱᱟ ᱟᱨ ᱵᱟᱦᱟ ᱯᱚᱨᱚᱵᱽ ᱫᱚ ᱟᱵᱚ ᱵᱤᱨᱵᱷᱩᱢ ᱨᱮᱫᱚ ᱟᱹᱰᱤ ᱢᱚᱸᱡ ᱛᱮᱜᱮ ᱯᱟᱞᱚᱱ ᱦᱩᱭᱩᱜᱼᱟ ᱟᱨ ᱯᱟᱞᱚᱱ ᱟᱵᱚᱱ ᱡᱟᱛᱮ ᱵᱷᱚᱵᱤᱥᱥᱚᱛ ᱨᱮ ᱟᱨᱚ ᱢᱚᱸᱡ ᱛᱮᱵᱚᱱ ᱯᱟᱞᱚᱱ ᱤᱫᱤ ᱟᱨ ᱡᱚᱛᱚ ᱦᱚᱲ ᱵᱚᱱ ᱥᱮᱞᱮᱫᱚᱜ ᱱᱤᱭᱟᱹ ᱜᱮ ᱡᱚᱛᱚ ᱦᱚᱲ ᱴᱷᱮᱱ ᱟᱸᱥ ᱛᱟᱸᱦᱮ ᱮᱱᱟ